ᱱᱤᱭᱟᱹ ᱫᱚ ᱞᱟᱠᱪᱟᱨ ᱨᱩᱥᱤᱠᱤᱭᱟᱹ ᱠᱟᱱᱟ ᱤᱧ ᱫᱚ ᱠᱷᱟᱰᱟᱞᱤ ᱱᱤᱨᱤ ᱴᱚᱞᱟ ᱢᱤᱫᱩᱞᱟᱧ ᱞᱟᱹᱭ ᱮᱫᱟ ᱢᱤᱫᱩᱞᱟ ᱴᱩᱰᱩ ᱤᱧ ᱫᱚ ᱱᱚᱜᱼᱚᱭ ᱯᱚᱥᱪᱷᱤᱢ ᱵᱟᱝᱞᱟ ᱨᱮᱭᱟᱜ ᱚᱸᱱᱮ ᱥᱟᱱᱛᱟᱲᱟᱜ ᱦᱮᱸ ᱦᱮᱸ ᱦᱮᱸ ᱟᱫᱚ ᱛᱷᱚᱲᱟᱢ ᱞᱟᱹᱭᱟᱹᱧ ᱠᱷᱟᱱ ᱟᱭᱢᱟ ᱠᱚᱨᱮᱱᱟᱜ ᱜᱮ ᱫᱟᱸᱥᱟᱭ ᱨᱮᱭᱟᱜ ᱞᱟᱹᱭᱟᱹᱧ ᱫᱟᱸᱥᱟᱭ ᱨᱮᱭᱟᱜ ᱞᱟᱹᱭᱟᱹᱧ ᱢᱮᱥᱮ ᱛᱷᱚᱲᱟ ᱚᱻ

ᱟᱨ ᱵᱟᱦᱟ ᱨᱮᱭᱟᱜ ᱮᱢ ᱞᱟᱹᱭᱟᱹᱧ ᱠᱷᱟᱱ ᱛᱷᱚᱲᱟ ᱚᱻ

ᱟᱨ ᱟᱨ ᱥᱚᱦᱚᱨᱟᱭ ᱨᱮᱭᱟᱜ ᱛᱷᱚᱲᱟ ᱮᱱᱮᱡ ᱥᱮᱨᱤᱧ ᱦᱚᱸ ᱥᱟᱯᱟᱵᱽ ᱱᱤᱭᱮ ᱦᱚᱸ ᱵᱟᱱᱟᱨ ᱜᱮ ᱚᱻ ᱟᱨ ᱢᱟᱜᱽ ᱨᱮᱭᱟᱜ ᱛᱷᱚᱲᱟᱢ ᱞᱟᱹᱭᱟᱹᱧ ᱠᱷᱟᱱ ᱢᱟᱜᱽ ᱨᱮᱭᱟᱜ ᱛᱷᱚᱲᱟᱢ ᱞᱟᱹᱭᱟᱹᱧ ᱦᱮᱸ

ᱚᱻ

ᱟᱫᱚ ᱱᱤᱭᱟᱹ ᱠᱚ ᱟᱸᱡᱚᱢ ᱠᱟᱛᱮ ᱟᱹᱰᱤ ᱨᱟᱹᱥᱠᱟᱹ ᱜᱤᱧ ᱟᱹᱭᱠᱟᱹᱣ ᱠᱮᱫᱟ

ᱚᱻ

ᱚ ᱴᱷᱤᱠ ᱜᱮᱭᱟ ᱛᱟᱦᱚᱞᱮ ᱦᱮᱸ ᱦᱮᱸ